ᱤᱧ ᱜᱮᱢ ᱠᱷᱮᱹᱞᱛᱮ ᱤᱧ ᱪᱮᱫ ᱜᱮᱢ ᱠᱩᱧ ᱠᱩᱥᱤᱭᱟᱜᱼᱟ ᱚᱱᱟ ᱫᱚ ᱡᱮᱢᱚᱱ ᱞᱩᱰᱩ ᱠᱷᱮᱹᱞ ᱞᱩᱰᱩ ᱠᱷᱮᱹᱞ ᱦᱚᱸ ᱟᱹᱰᱤ ᱵᱮᱥᱴ ᱤᱧ ᱵᱩᱡᱟ ᱞᱩᱰᱩ ᱠᱷᱮᱹᱞ ᱛᱮᱦᱚᱸ ᱫᱚᱢᱮ ᱢᱚᱡᱟ ᱵᱩᱡᱟᱹᱜ ᱛᱟᱦᱮᱱ ᱠᱷᱮᱹᱞ ᱠᱷᱮᱹᱞᱳᱜ ᱜᱮ ᱥᱟᱱᱟ ᱢᱮᱭᱟ ᱛᱟᱨᱯᱚᱨᱮ ᱥᱱᱮᱠ ᱜᱮᱢ ᱥᱱᱮᱠ ᱜᱮᱢ ᱨᱮᱦᱚᱸ ᱟᱹᱰᱤ ᱟᱭᱢᱟ ᱵᱮᱥ ᱵᱩᱡᱩᱜᱼᱟ ᱠᱷᱮᱹᱞ ᱠᱷᱮᱞᱳᱜᱼᱟ ᱤᱧ ᱡᱚᱠᱷᱚᱱᱤᱧ ᱠᱷᱮᱹᱞᱳᱜᱼᱟ ᱥᱮ ᱜᱮᱢ ᱠᱚ ᱛᱚ ᱟᱹᱰᱤ ᱵᱮᱥᱤᱧ ᱵᱩᱡᱟ ᱜᱮᱢ ᱠᱷᱮᱹᱞ ᱡᱮᱢᱚᱱ ᱯᱷᱨᱤ ᱯᱷᱟᱭᱟᱨ ᱯᱷᱨᱤ ᱯᱷᱟᱭᱟᱨ ᱠᱷᱮᱹᱞᱳᱜ ᱛᱮᱦᱚᱸ ᱟᱹᱰᱤ ᱵᱮᱥᱴᱤᱧ ᱵᱩᱡᱟ ᱯᱷᱨᱤ ᱯᱷᱟᱭᱟᱨ ᱡᱚᱠᱷᱚᱱᱤᱧ ᱠᱷᱮᱹᱞᱳᱜᱼᱟ ᱥᱮ ᱟᱹᱰᱤ ᱵᱮᱥᱤᱧ ᱵᱩᱡᱟ ᱯᱷᱨᱤ ᱯᱷᱟᱭᱟᱨ ᱠᱷᱮᱞᱳᱜ ᱥᱚᱢᱚᱭ ᱨᱮᱱᱟᱜ ᱢᱚᱱᱮ ᱡᱤᱣᱤ ᱮᱠᱫᱚᱢ ᱟᱞᱟᱫᱟᱜᱮ ᱛᱟᱦᱮᱱᱟ ᱡᱚᱠᱷᱚᱱ ᱯᱷᱨᱤ ᱯᱷᱟᱭᱟᱨᱮᱢ ᱠᱷᱮᱞᱳᱜᱼᱟ ᱥᱮ ᱮᱠᱫᱚᱢ ᱢᱤᱫᱴᱟᱝ ᱢᱚᱱᱮ ᱛᱮᱢ ᱠᱷᱮᱹᱞᱳᱜᱼᱟ ᱥᱮ ᱢᱤᱫᱴᱟᱝ ᱨᱮᱜᱮ ᱫᱷᱮᱭᱟᱱ ᱛᱟᱦᱮᱱ ᱛᱟᱢᱟ ᱟᱢ ᱡᱟᱦᱟᱢ ᱠᱷᱮᱞᱳᱜ ᱠᱟᱱᱟ ᱚᱱᱟ ᱨᱮᱜᱮ ᱫᱷᱮᱭᱟᱱ ᱛᱟᱦᱮᱱ ᱛᱟᱢᱟ ᱮᱴᱟᱜ ᱥᱮᱫ ᱵᱟᱭ ᱪᱟᱞᱟᱜᱼᱟ ᱛᱚ ᱡᱚᱠᱷᱚᱱ ᱯᱷᱨᱤ ᱯᱷᱟᱭᱟᱨᱮᱢ ᱠᱷᱮᱞᱳᱜᱼᱟ ᱥᱮ ᱛᱚᱠᱷᱚᱱ ᱯᱷᱨᱤ ᱯᱷᱟᱭᱟᱨ ᱠᱷᱮᱹᱞᱳᱜ ᱥᱚᱢᱚᱭ ᱫᱟᱠᱟ ᱩᱛᱩ ᱡᱚᱢ ᱦᱚᱸᱢ ᱦᱤᱲᱤᱧ ᱩᱛᱟᱹᱨ ᱠᱟᱜᱼᱟ ᱚᱱᱠᱟᱱ ᱢᱟᱱᱮ ᱡᱤᱱᱤᱥ ᱠᱟᱱᱟ ᱯᱷᱨᱤ ᱯᱷᱟᱭᱟᱨ ᱫᱚ ᱡᱮᱢᱚᱱ ᱟᱭᱢᱟ ᱦᱚᱲ ᱠᱚᱦᱚᱸ ᱥᱮ ᱤᱧ ᱦᱚᱸ ᱚᱱᱠᱟ ᱦᱩᱭ ᱠᱟᱱ ᱛᱤᱧᱟᱹ ᱯᱷᱤ ᱯᱷᱟᱭᱟᱨ ᱠᱷᱮᱞᱳᱜ ᱥᱚᱢᱚᱭ ᱦᱚᱸ ᱟᱹᱰᱤ ᱵᱮᱥᱮᱢ ᱵᱩᱡᱟ ᱠᱷᱮᱹᱞᱳᱜ ᱨᱮᱜᱮ ᱚᱲᱟᱜ ᱨᱮᱦᱚᱸ ᱦᱚᱢᱚᱣᱟᱢ ᱨᱮᱦᱚᱸ ᱵᱟᱢ ᱠᱮᱭᱟᱨᱚᱠᱚᱣᱟ ᱚᱲᱟᱜ ᱦᱚᱲ ᱠᱚᱦᱚᱸ ᱵᱟᱢ ᱫᱷᱮᱭᱟᱱᱟᱠᱚᱣᱟ ᱛᱚ ᱠᱷᱮᱹᱞ ᱨᱮᱜᱮ ᱛᱟᱦᱮᱱ ᱥᱟᱱᱟ ᱢᱮᱭᱟ ᱯᱷᱨᱤ ᱯᱷᱟᱭᱟᱨ ᱠᱷᱮᱹᱞ ᱦᱚᱸ ᱟᱹᱰᱤ ᱵᱮᱥ ᱜᱮᱧ ᱵᱩᱡᱷᱟᱹᱣᱟ ᱤᱧ ᱫᱚ